ᱦᱮᱸ ᱦᱮᱞᱳ ᱥᱟᱨᱵᱷᱤᱥ ᱜᱟᱹᱰᱤ ᱨᱮᱭᱟᱜ ᱨᱮᱴ ᱼᱤᱧ ᱟᱸᱡᱚᱢ ᱛᱟᱢᱟ ᱛᱳ ᱤᱧᱮᱢ ᱞᱟᱹᱭᱟᱹᱧ ᱠᱷᱟᱡ ᱴᱷᱤᱠ ᱠᱚᱜᱼᱟ ᱟᱞᱮ ᱜᱟᱯᱟᱫᱚ ᱵᱟᱝ ᱜᱟᱯᱟ ᱵᱟᱫ ᱢᱮᱭᱟᱝ ᱮᱴᱟᱜᱥᱮᱫ ᱫᱟᱬᱟᱱᱞᱮ ᱪᱟᱞᱟᱜ ᱠᱟᱱᱟ ᱥᱤᱞᱤᱜᱩᱲᱤᱞᱮ ᱪᱟᱞᱟᱜ ᱞᱟᱹᱜᱤᱫ ᱛᱳ ᱟᱢᱟᱜ ᱚᱱᱟ ᱠᱟᱹᱴᱤᱡ ᱜᱟᱹᱰᱤ ᱨᱮᱭᱟᱜ ᱨᱮᱴ ᱼᱮᱢ ᱞᱟᱹᱭ ᱞᱮᱠᱷᱟᱡ ᱵᱳᱜᱮ ᱠᱚᱜᱼᱟ ᱛᱳ ᱱᱚᱣᱟᱜᱮ ᱤᱧᱤᱧ ᱠᱷᱚᱡᱚᱜ ᱠᱟᱱ ᱛᱟᱦᱮᱱᱟ ᱪᱮᱫ ᱞᱮᱠᱟᱢ ᱦᱟᱛᱟᱣᱟ ᱟᱨ ᱛᱤᱱᱟᱹᱜ ᱜᱟᱱ ᱥᱟᱸᱹᱜᱤᱧ ᱦᱤᱥᱟᱹᱵᱽ ᱪᱮᱫᱞᱮᱠᱟ ᱵᱷᱟᱲᱟᱛᱟᱢ ᱚᱱᱟ ᱜᱟᱹᱰᱤ ᱨᱮᱭᱟᱜ ᱵᱷᱟᱲᱟ ᱪᱮᱫᱞᱮᱠᱟᱢ ᱦᱟᱛᱟᱣᱟ ᱚᱱᱟᱠᱚᱜᱮ ᱤᱧᱮᱢ ᱞᱟᱹᱭᱟᱹᱧ ᱠᱷᱟᱡ ᱵᱳᱜᱮ ᱠᱚᱜᱼᱟ ᱟᱫᱚ ᱢᱟᱛᱚᱵᱮ ᱯᱷᱳᱱᱠᱚ ᱫᱚᱦᱚᱠᱟᱜ ᱠᱟᱱᱟ ᱟᱨ ᱰᱟᱭᱵᱟᱨᱠᱚ ᱞᱟᱹᱭᱟᱭᱛᱟᱢ ᱩᱱᱦᱤᱞᱚᱜ ᱫᱚᱼᱦᱟᱜᱞᱮ ᱪᱟᱞᱟᱜ ᱠᱟᱱᱟ